ᱞᱟᱠᱪᱟᱨ ᱞᱮᱠᱟᱛᱮ ᱯᱮᱨᱮᱡ ᱯᱩᱨᱩᱱ ᱞᱟᱹᱜᱤᱫ ᱠᱟᱹᱢᱤ ᱟᱠᱟᱫ ᱠᱚ ᱦᱚᱲ ᱞᱮᱠᱟ ᱛᱮᱫᱚ ᱵᱤᱡᱮᱛᱟᱲᱟ ᱵᱞᱚᱠ ᱯᱚᱧᱪᱟᱱᱚᱱᱫ ᱛᱤᱠᱤᱱ ᱡᱟᱦᱟᱸᱭ ᱪᱮᱫ ᱟᱹᱠᱤᱱ ᱫᱚ ᱥᱟᱶᱛᱟ ᱠᱚᱭᱮᱞ ᱞᱮᱠᱟᱛᱮ ᱦᱚᱸᱠᱚ ᱧᱩᱛᱩᱢ ᱟᱠᱟᱫ ᱠᱤᱱᱟᱹ ᱟᱨᱠᱤᱱ ᱯᱷᱮᱢᱟᱥ ᱟᱠᱟᱱᱟ ᱩᱱᱠᱤᱱ ᱫᱚ ᱞᱟᱠᱪᱟᱨ ᱞᱮᱠᱟᱛᱮ ᱥᱮᱨᱮᱧ ᱨᱟᱦᱟ ᱦᱚᱸᱠᱤᱱ ᱵᱟᱰᱟᱭᱟ ᱟᱨ ᱵᱟᱝᱢᱟ ᱮᱴᱟᱜ ᱡᱤᱣᱤᱭᱟᱱ ᱠᱚ ᱠᱩᱞ ᱵᱟᱱᱟ ᱵᱟᱝ ᱪᱮᱬᱮ ᱟᱲᱟᱝ ᱛᱮ ᱨᱟᱜ ᱦᱚᱢᱚᱨ ᱚᱱᱟ ᱠᱚᱦᱚᱸ ᱠᱤᱱ ᱫᱟᱲᱮᱭᱟᱜᱼᱟ ᱱᱚᱝᱠᱟ ᱛᱮ ᱵᱩᱨᱩᱛᱮ ᱪᱟᱞᱟᱜ ᱦᱚᱲ ᱠᱚᱦᱚᱸ ᱠᱩᱞ ᱵᱟᱱᱟ ᱞᱮᱠᱟ ᱨᱟᱜ ᱠᱟᱛᱮᱫ ᱥᱮᱠᱤᱱ ᱵᱚᱛᱚᱨ ᱦᱚᱪᱚ ᱠᱟᱛᱮᱫ ᱨᱟᱹᱥᱠᱟᱹ ᱠᱤᱱ ᱵᱷᱩᱸᱡᱷᱟᱹᱣ ᱛᱟᱦᱮᱸᱫ ᱚᱱᱠᱟ ᱞᱮᱠᱟᱛᱮᱦᱚᱸ ᱯᱚᱧᱪᱟᱱᱚᱱ ᱛᱤᱠᱤᱱ ᱫᱚ ᱥᱟᱶᱛᱟ ᱠᱳᱭᱮᱞ ᱵᱟᱝᱢᱟ ᱥᱮᱨᱮᱧ ᱟᱠᱟᱨ ᱛᱮᱦᱚᱸᱠᱤᱱ ᱯᱷᱮᱢᱟᱥ ᱜᱮᱭᱟ ᱩᱱᱠᱤᱱ ᱫᱚ ᱵᱤᱡᱮᱛᱟᱲᱟ ᱵᱞᱚᱠ ᱨᱮᱱ ᱦᱚᱲ ᱠᱟᱱᱟᱠᱤᱱ ᱵᱤᱡᱮᱛᱟᱲᱟ ᱵᱞᱚᱠ ᱥᱩᱢᱩᱝ ᱫᱚ ᱵᱟᱝᱟ ᱢᱚᱭᱩᱨᱵᱷᱚᱧᱡᱽ ᱨᱮᱱᱟᱜ ᱩᱲᱤᱥᱥᱟ ᱥᱴᱮᱴ ᱨᱮᱱ ᱦᱚᱲ ᱦᱚᱸ ᱠᱚ ᱵᱟᱰᱟᱭ ᱟᱠᱟᱫ ᱠᱤᱱ ᱜᱮᱭᱟ ᱚᱱᱠᱟᱛᱮ ᱯᱚᱧᱪᱟᱱᱚᱱ ᱛᱤᱠᱤᱱ ᱫᱚ ᱟᱹᱰᱤ ᱟᱹᱰᱤ ᱦᱚᱲ ᱠᱚ ᱵᱟᱰᱟᱭ ᱟᱠᱟᱫ ᱠᱤᱱᱟ